ᱦᱮᱸ ᱤᱧ ᱞᱟᱠᱪᱟᱨ ᱠᱷᱚᱱᱟᱜ ᱮᱸᱜᱮᱞ ᱠᱩᱧ ᱵᱟᱲᱟᱭ ᱠᱚᱣᱟ ᱩᱱᱠᱩ ᱠᱚᱫᱚ ᱡᱮᱢᱚᱱ ᱡᱚᱱᱜ ᱤᱯᱤᱞ ᱵᱷᱩᱨᱠᱟᱹ ᱤᱯᱤᱞ ᱪᱩᱢᱠᱟᱹ ᱤᱯᱤᱞ ᱟᱲᱮ ᱞᱟᱜ ᱵᱩᱲᱦᱤ ᱯᱟᱨᱠᱚᱢ ᱟᱨ ᱱᱚᱶᱟ ᱫᱚ ᱤᱧ ᱮᱴᱟᱜᱟᱜ ᱠᱟᱹᱦᱱᱤ ᱠᱷᱚᱱ ᱫᱚ ᱵᱟᱹᱧ ᱟᱸᱡᱚᱢ ᱟᱠᱟᱫᱟ ᱱᱚᱶᱟ ᱫᱚ ᱤᱧ ᱜᱚᱲᱚᱧ ᱦᱟᱲᱟᱢ ᱫᱤᱱᱟᱹᱢ ᱟᱹᱭᱩᱵ ᱵᱮᱲᱟ ᱠᱩᱫᱩᱢ ᱟᱨᱦᱚᱸ ᱟᱭᱢᱟ ᱞᱮᱠᱟᱱᱟᱜ ᱠᱟᱹᱦᱱᱤ ᱠᱚᱭ ᱞᱟᱹᱭ ᱟᱧᱡᱚᱢᱟᱹᱧ ᱛᱟᱦᱮᱸᱜᱼᱟ ᱩᱱᱤ ᱴᱷᱮᱱ ᱠᱷᱚᱱ ᱜᱮ ᱱᱚᱶᱟ ᱫᱩᱧ ᱵᱟᱰᱟᱭ ᱟᱠᱟᱫᱟ